ᱯᱟᱭᱨᱟᱜ ᱞᱟᱹᱜᱤᱫ ᱢᱟ ᱡᱚᱛᱚ ᱴᱷᱮᱱᱤᱧ ᱠᱩᱥᱤᱭᱟᱜᱼᱟ ᱮᱱᱠᱷᱟᱱ ᱥᱩᱨ ᱨᱮᱛᱚ ᱱᱚᱣᱟ ᱫᱚᱨᱭᱟ ᱵᱟᱸᱫᱷ ᱠᱟᱹᱴᱤᱡ ᱠᱟᱹᱴᱤᱡ ᱜᱮᱭᱟ ᱜᱟᱹᱰᱤᱭᱟᱹ ᱠᱚ ᱱᱚᱣᱟ ᱠᱚᱨᱮ ᱜᱮᱞᱮ ᱯᱟᱭᱨᱟ ᱵᱟᱲᱟᱜ ᱛᱟᱦᱮᱱᱟ ᱢᱮᱱᱠᱷᱟᱱ ᱜᱟᱛᱮ ᱡᱟᱹᱥᱛᱤᱞᱮ ᱧᱟᱯᱟᱢ ᱞᱮᱱᱠᱷᱟᱱ ᱫᱚ ᱱᱟᱦᱟᱨ ᱦᱚᱸᱞᱮ ᱪᱟᱞᱟᱜ ᱠᱟᱱ ᱜᱮᱭᱟ ᱪᱮᱫᱟᱜ ᱡᱮ ᱱᱟᱦᱟᱨ ᱨᱮ ᱯᱟᱨᱟᱜ ᱟᱹᱰᱤ ᱨᱟᱹᱥᱠᱟᱹᱜᱮ ᱵᱩᱡᱷᱟᱹᱜ ᱛᱟᱦᱮᱱᱟ ᱚᱱᱛᱮ ᱠᱷᱚᱱ ᱫᱟᱜ ᱴᱷᱮᱞᱟᱣ ᱛᱟᱦᱮᱱᱟᱭ ᱟᱨ ᱯᱟᱭᱨᱟᱜ ᱟᱢ ᱫᱚᱱᱟᱢ ᱟᱹᱰᱤ ᱱᱟᱯᱟᱭ ᱵᱩᱡᱷᱟᱹᱜ ᱛᱟᱦᱮᱱᱟ ᱟᱨ ᱚᱱᱟ ᱠᱷᱚᱱᱦᱚᱸ ᱱᱟᱯᱟᱭ ᱫᱚ ᱵᱩᱡᱷᱟᱹᱜᱼᱟ ᱟᱨᱚ ᱦᱤᱡᱩᱜ ᱪᱟᱞᱟᱜ ᱛᱟᱦᱮᱱᱟᱞᱮ ᱱᱚᱛᱮ ᱜᱟᱲᱜᱟ ᱰᱮᱢ ᱥᱮ ᱟᱭᱢᱟᱜᱟᱱ ᱜᱟᱛᱮ ᱜᱟᱱᱞᱮ ᱪᱟᱞᱟᱣᱮᱱ ᱜᱮ ᱪᱮᱫᱟᱜ ᱡᱮ ᱚᱸᱰᱮ ᱟᱹᱰᱤ ᱢᱟᱨᱟᱝ ᱰᱮᱢ ᱦᱮᱱᱟᱜᱼᱟ ᱜᱟᱲᱜᱟ ᱰᱮᱢ ᱫᱚ ᱚᱸᱰᱮ ᱫᱚ ᱥᱮᱱ ᱞᱮᱱᱠᱷᱟᱡ ᱢᱚᱱ ᱯᱟᱭᱨᱟ ᱯᱟᱭᱨᱟ ᱛᱮᱢ ᱞᱟᱸᱜᱟ ᱞᱮᱱᱠᱷᱟᱱ ᱡᱟᱦᱟᱸᱭ ᱨᱟᱠᱟᱵ ᱦᱚᱸᱭ ᱨᱟᱠᱟᱵ ᱢᱮᱭᱟᱭ ᱚᱱᱟ ᱤᱭᱟᱹᱛᱮ ᱚᱸᱰᱮ ᱫᱚ ᱞᱟᱸᱜᱟᱜ ᱞᱮᱠᱟᱞᱮ ᱯᱟᱭᱨᱟᱜ ᱛᱟᱦᱮᱱᱟ ᱮᱠᱫᱚᱢ ᱫᱚᱢᱮ ᱜᱟᱱᱞᱮ ᱯᱟᱭᱨᱟᱜᱼᱟ ᱟᱨ ᱤᱱᱟᱹᱜ ᱱᱟᱯᱟᱭ ᱫᱟᱜ ᱦᱮᱱᱟᱜᱼᱟ ᱜᱟᱲᱜᱟ ᱰᱮᱢ ᱨᱮ ᱡᱮᱢᱚᱱ ᱠᱤ ᱵᱚᱰᱮᱜᱮ ᱵᱟᱝ ᱵᱚᱰᱮᱜᱼᱟ ᱥᱤᱛᱩᱝ ᱫᱤᱱ ᱛᱚ ᱫᱤᱱᱟᱹᱢ ᱜᱮᱞᱮ ᱪᱟᱞᱟᱜ ᱛᱟᱦᱮᱱᱟ ᱚᱱᱟ ᱠᱷᱟᱹᱛᱤᱨᱼᱛᱮ ᱟᱹᱰᱤ ᱨᱟᱹᱥᱠᱟᱹᱞᱮ ᱵᱩᱡᱷᱟᱹᱣ ᱛᱟᱦᱮᱱᱟ ᱜᱟᱲᱜᱟ ᱰᱮᱢ ᱨᱮ ᱯᱟᱭᱨᱟᱜ ᱫᱚ